ᱦᱮᱸ ᱚᱠᱚᱭ ᱦᱮᱸ ᱦᱮᱸ ᱦᱮᱸ ᱦᱮᱸ ᱦᱮᱸ ᱴᱷᱤᱠ ᱡᱟᱭᱜᱟ ᱨᱮᱜᱮᱢ ᱯᱷᱳᱱ ᱟᱠᱟᱫᱼᱟ

ᱚ ᱦᱮᱸ ᱚ ᱪᱷᱚᱴᱤ ᱡᱟᱱᱟᱞᱟ ᱦᱮᱸᱵᱟᱝ ᱦᱮᱸ ᱟᱫᱚ ᱡᱟᱱᱟᱞᱟ ᱦᱚᱸ ᱛᱤᱱᱟᱹᱜ ᱞᱟᱹᱴᱩ ᱞᱟᱹᱴᱩ ᱠᱟᱱᱟ ᱮᱱᱛᱮᱫ ᱚᱱᱟ ᱦᱤᱥᱟᱹᱵ ᱛᱮᱜᱮ ᱮᱱᱛᱮᱫ ᱤᱭᱟᱹ ᱫᱚ ᱫᱚᱨᱫᱟᱢ ᱵᱤᱥᱚᱭ ᱫᱚ ᱠᱟᱱᱟ

ᱦᱮᱸ ᱟᱫᱚ ᱚᱱᱟ ᱢᱤᱫᱴᱮᱱ ᱫᱷᱚᱨᱟᱣ ᱠᱟᱜ ᱢᱮ ᱢᱤᱫᱴᱮᱱ ᱡᱟᱱᱟᱞᱟ ᱨᱮ ᱟᱢ ᱫᱚ ᱚᱱᱠᱟ ᱫᱩᱦᱟᱡᱨ ᱜᱟᱱ ᱯᱟᱲᱟᱜ ᱠᱟᱱᱟ ᱛᱟᱦᱚᱞᱮ ᱟᱢᱟᱜ ᱛᱤᱱᱟᱹᱜ ᱯᱮᱭᱟ ᱢᱮᱱᱟᱜᱼᱟ ᱦᱮᱸᱵᱟᱝ ᱪᱷᱚᱴᱤ ᱪᱷᱤᱴᱤ ᱛᱚ ᱛᱟᱦᱚᱞᱮ ᱛᱚ ᱵᱟᱨᱳ ᱦᱟᱡᱟᱨ ᱴᱟᱠᱟ ᱜᱟᱱ ᱯᱟᱲᱟᱣ ᱟᱢᱟ ᱪᱷᱚᱴᱤ ᱨᱮ ᱴᱳᱴᱟᱞ ᱦᱮᱸ ᱥᱟᱢᱱᱮ ᱫᱚ ᱵᱟᱨᱮᱱᱫᱟ ᱚᱱᱟ ᱫᱚ ᱞᱟᱹᱴᱩ ᱧᱚᱜ ᱜᱮᱭᱟ ᱦᱮᱸᱵᱟᱝ ᱛᱟᱦᱚᱞᱮ ᱚᱱᱟ ᱫᱚ ᱛᱤᱱ ᱦᱟᱡᱟᱨ ᱠᱟᱛᱮᱫ ᱪᱷᱚ ᱦᱟᱡᱟᱨ ᱦᱮᱸ ᱛᱟᱣ ᱥᱟᱵ ᱠᱟᱜ ᱢᱮ ᱵᱟᱨᱳ ᱦᱟᱡᱟᱨ ᱟᱨ ᱚᱱᱛᱮ ᱪᱷᱚ ᱦᱟᱡᱨ ᱟᱴᱷᱟᱨᱳ ᱦᱟᱡᱨ ᱴᱟᱠᱟ ᱯᱟᱲᱟᱣ ᱟᱢᱟ ᱴᱳᱴᱟᱞ ᱦᱮᱸ ᱵᱟᱝ ᱰᱷᱮᱨ ᱫᱚ ᱰᱷᱮᱨ ᱫᱚ ᱵᱟᱹᱧ ᱞᱟᱹᱭ ᱮᱫᱟ ᱟᱢ ᱮᱴᱟᱜ ᱤᱭᱟᱹ ᱠᱚᱨᱮ ᱦᱚᱢ ᱠᱩᱞᱤ ᱵᱟᱲᱟ ᱠᱚᱢ ᱦᱟᱸᱜ ᱪᱮᱫ ᱞᱮᱠᱟ ᱫᱟᱢ ᱱᱤᱝᱠᱟᱹ ᱜᱮ ᱪᱟᱞᱟᱜ ᱠᱟᱱᱟ ᱚᱻ ᱟᱫᱚ ᱦᱮᱸ ᱦᱮᱸ ᱦᱮᱸ ᱦᱮᱸ ᱠᱚᱢ ᱧᱚᱜ ᱜᱮ ᱤᱭᱟᱹ ᱟᱫᱚ ᱢᱟᱱᱮ ᱵᱟᱹᱭ ᱵᱟᱹᱭᱛᱮ ᱡᱤᱱᱤᱥ ᱨᱮᱱᱟᱜ ᱫᱟᱢ ᱦᱚᱸ ᱰᱷᱮᱨ ᱪᱟᱞᱟᱜ ᱠᱟᱱᱟ ᱛᱚ ᱫᱤᱱ ᱡᱚᱛᱚ ᱪᱟᱞᱟᱜ ᱠᱟᱱᱟ ᱩᱱᱟᱹᱜ ᱜᱮ ᱫᱟᱢ ᱡᱚᱛᱚᱣᱟᱜ ᱜᱮ ᱪᱟᱞᱟᱜ ᱰᱷᱮᱨ ᱪᱟᱞᱟᱜ ᱠᱟᱱᱟ ᱟᱫᱚ ᱚᱱᱟ ᱛᱷᱚᱲᱟ ᱜᱟᱱ ᱟᱪᱪᱷᱟ ᱛᱷᱚᱲᱟ ᱜᱟᱱ ᱫᱚᱦᱟᱸᱜ ᱪᱷᱟᱲ ᱫᱚᱧ ᱮᱢᱟᱢ ᱜᱮᱭᱟ ᱦᱟᱸᱜ ᱦᱮᱸ ᱦᱮᱸ ᱦᱮᱸ ᱟᱫᱚ ᱚᱱᱮ ᱴᱳᱴᱟᱞ ᱫᱷᱚᱨᱟᱣ ᱠᱟᱜᱼᱟᱢ ᱤᱭᱟᱹ ᱴᱳᱴᱟᱞ ᱨᱮᱢᱟ ᱟᱴᱷᱟᱨᱚ ᱦᱟᱡᱟᱨ ᱦᱩᱭᱩᱜ ᱠᱟᱱ ᱛᱟᱢᱟ ᱛᱚ ᱚᱱᱟ ᱟᱪᱪᱷᱟ ᱟᱴᱷᱟᱨᱚ ᱦᱟᱡᱟᱨ ᱠᱷᱚᱱ ᱛᱤᱱ ᱦᱟᱡᱨ ᱫᱚ ᱟᱪᱪᱷᱟᱧ ᱵᱟᱫ ᱜᱟᱛᱟᱜ ᱠᱟᱱᱟ ᱯᱚᱱᱮᱨᱚ ᱦᱟᱡᱟᱨ ᱛᱮᱜᱮ ᱦᱩᱭᱩᱜ ᱛᱟᱢᱟ

ᱚ ᱦᱮᱸ ᱱᱤᱛᱚᱜ ᱟᱜ ᱫᱚ ᱦᱮᱸ ᱠᱟᱹᱢᱤ ᱦᱚᱸ ᱟᱭᱢᱟ ᱰᱷᱮᱨ ᱜᱮ ᱯᱟᱲᱟᱣ ᱟᱠᱟᱱ ᱛᱤᱧᱟᱹ ᱵᱷᱟᱹᱜᱤᱰᱷᱮᱨ ᱠᱟᱥᱴᱚᱢᱟᱨᱟᱜ ᱟᱫᱚ ᱟᱢ ᱛᱟᱣᱨᱮᱦᱚᱸ ᱢᱤᱫ ᱥᱚᱯᱛᱟᱦᱚ ᱦᱚᱸ ᱜᱟᱱ ᱫᱚ ᱛᱟᱺᱜᱤ ᱞᱟᱜᱟᱣ ᱟᱢ ᱜᱮᱭᱟ ᱟᱢ ᱫᱚ ᱥᱟᱛ ᱫᱤᱱ ᱜᱟᱱ ᱯᱚᱨ ᱛᱮᱜᱮ ᱦᱩᱭᱩᱜᱼᱟ ᱦᱮᱸ ᱵᱟᱠᱷᱟᱱ ᱫᱚ ᱟᱫᱚ ᱚᱱᱛᱮ ᱟᱭᱢᱟ ᱰᱷᱮᱨ ᱠᱟᱥᱴᱚᱢᱟᱨ ᱦᱮᱱᱟᱜ ᱠᱚᱣᱟ ᱥᱮ ᱟᱢᱞᱮᱠᱟᱱ ᱠᱚᱜᱮ ᱟᱫᱚ ᱩᱱᱠᱩ ᱠᱚᱣᱟᱜ ᱠᱟᱹᱢᱤ ᱦᱚᱸ ᱟᱪᱪᱷᱟ ᱴᱷᱤᱠ ᱜᱮᱭᱟ ᱪᱮᱥᱴᱟᱭᱟᱹᱧ ᱩᱥᱟᱹᱨᱟ ᱜᱮ ᱦᱮᱸ ᱦᱮᱸ ᱚ ᱟᱫᱚ ᱤᱭᱟᱹ ᱤᱭᱟᱹ ᱵᱟᱢ ᱞᱟᱹᱭᱞᱮᱫ ᱡᱟᱜᱟ ᱵᱟᱢ ᱞᱟᱹᱭᱞᱮᱫ ᱚᱠᱟᱴᱟᱜ ᱚᱠᱟᱨᱮ ᱚᱠᱟᱨᱮᱱ ᱠᱟᱱᱢ ᱟᱢ ᱫᱚ ᱤᱧ ᱫᱩᱧ ᱚᱠᱟᱨᱮᱱ ᱠᱟᱱᱟ ᱟᱫᱚ ᱤᱧ ᱢᱟ ᱫᱚᱠᱟᱱ ᱵᱟᱞᱟ ᱠᱟᱹᱱᱟᱹᱧ ᱯᱷᱳᱱ ᱟᱠᱟᱫᱟᱢ ᱟᱢ ᱛᱮᱜᱮ ᱪᱚ ᱟᱢ ᱜᱮᱪᱚᱝ ᱦᱮᱸ ᱦᱮᱸ ᱤᱧᱟᱹᱜ ᱫᱚ ᱫᱚᱠᱟᱱ ᱠᱟᱱ ᱛᱤᱧᱟᱹ ᱢᱤᱥᱴᱤ ᱫᱚᱠᱟᱱ ᱟᱲᱮ ᱨᱮ ᱟᱨ ᱟᱢ ᱫᱚ ᱚᱠᱟᱨᱮ ᱚᱠᱟᱨᱮ ᱟᱫᱚ ᱤᱭᱟᱹ ᱥᱟᱢᱟᱱ ᱠᱚᱫᱚᱧ ᱯᱟᱴᱷᱟᱣ ᱟᱢᱟ ᱦᱟᱸᱜ

ᱦᱮᱸ ᱟᱫᱚ ᱦᱟᱸᱜ ᱱᱚᱣᱟ ᱱᱟᱢᱵᱟᱨᱛᱮᱜᱮ ᱦᱟᱸᱜ ᱱᱤᱭᱟᱹ ᱢᱟᱱᱵᱟᱨ ᱨᱮᱦᱟᱜ ᱤᱭᱟᱹ ᱯᱚᱭᱥᱟ ᱦᱟᱸᱜ ᱠᱳᱞ ᱠᱟᱜ ᱠᱳᱞ ᱜᱚᱫ ᱠᱟᱜ ᱢᱮᱦᱟᱸᱜ ᱛᱟᱦᱮᱞᱮ ᱦᱟᱸᱜ ᱟᱨ ᱤᱭᱟᱹ ᱡᱚᱛᱚ ᱠᱟᱹᱢᱤ ᱫᱚᱧ ᱥᱟᱯᱞᱟᱭ ᱜᱚᱫ ᱠᱟᱜ ᱠᱟᱱᱟ ᱦᱟᱸᱜ ᱟᱨ ᱚᱱᱮ ᱞᱟᱹᱭᱟᱫ ᱢᱮ ᱥᱟᱢᱱᱮ ᱪᱷᱚ ᱛᱟᱨᱤᱠ ᱜᱟᱱ ᱨᱮ ᱦᱩᱭᱩᱜ ᱛᱟᱢᱟ ᱡᱚᱛᱚ ᱠᱟᱹᱢᱤ ᱫᱚ ᱦᱮᱸ ᱦᱮᱸ ᱚᱱᱟ ᱜᱮᱢᱟᱹᱧ ᱢᱮᱛᱟᱢ ᱠᱟᱱ ᱛᱤᱦᱤᱧ ᱪᱮᱫ ᱠᱟᱱᱟ ᱦᱟᱸᱜ ᱢᱚᱝᱜᱚᱞ ᱛᱟᱦᱚᱞᱮ ᱟᱢ ᱫᱚ ᱦᱟᱱᱛᱮ ᱟᱴᱷᱟᱨᱚᱫᱤᱱ ᱟᱴᱷᱟᱨᱚ ᱠᱚᱛᱮ

ᱚᱱᱮ ᱪᱷᱟᱹᱲ ᱢᱟᱧ ᱮᱢᱟᱜ ᱢᱮ ᱦᱮᱸ ᱚᱱᱮ ᱛᱤᱱ ᱦᱟᱡᱟᱨ ᱟᱴᱷᱟᱨᱚ ᱦᱟᱡᱟᱨ ᱠᱷᱚᱱ ᱛᱤᱱ ᱦᱟᱡᱟᱨ ᱪᱷᱟᱹᱲᱤᱧ ᱮᱢᱟᱫ ᱢᱮᱭᱟ ᱯᱚᱫᱨᱚ ᱦᱟᱡᱟᱨ ᱛᱮᱜᱮ ᱟᱪᱪᱷᱟ ᱴᱷᱤᱠ ᱜᱮᱭᱟ ᱟᱪᱪᱷᱟ ᱦᱮᱸ ᱦᱮᱸ ᱴᱷᱤᱠ ᱜᱮᱭᱟ

ᱟᱪᱪᱷᱟ ᱴᱷᱤᱠ ᱜᱮᱭᱟ ᱟᱨ ᱦᱟᱸᱜ ᱚᱠᱟ ᱦᱤᱞᱳᱜ ᱡᱩᱛ ᱥᱟᱹᱛᱚᱜ ᱛᱟᱢᱟ ᱡᱚᱛᱚ ᱠᱤᱪᱷᱩ ᱦᱟᱸᱜ ᱩᱱᱦᱤᱞᱳᱜ ᱦᱟᱸᱜ ᱡᱤᱞ ᱩᱛᱩ ᱫᱟᱠᱟᱢ ᱡᱚᱢ ᱚᱪᱚ ᱠᱤᱫᱤᱧ ᱜᱮ ᱦᱟᱸᱜ

ᱤᱱᱟᱹ ᱜᱮ ᱵᱚᱞᱮ ᱦᱮᱸ ᱴᱷᱤᱠ ᱜᱮᱭᱟ ᱦᱩᱭᱮᱱᱟ

ᱦᱮᱸ ᱢᱟ ᱛᱚᱵᱮ ᱴᱷᱤᱠ ᱜᱮᱭᱟ